ᱯᱩᱨᱵᱚ ᱵᱚᱨᱫᱷᱚᱢᱟᱱ ᱨᱮᱫᱚ ᱵᱷᱟᱜᱮ ᱪᱤᱠᱤᱛᱥᱟ ᱠᱮᱱᱫᱨᱚ ᱢᱮᱱᱟᱜᱼᱟ ᱵᱷᱟᱜᱮ ᱥᱚᱢᱟᱡᱽ ᱥᱮᱵᱟ ᱨᱮᱭᱟᱜ ᱢᱮᱱᱟᱜᱼᱟ ᱵᱷᱟᱜᱮ ᱚᱞᱚᱜ ᱯᱟᱲᱦᱟᱜ ᱫᱤᱠ ᱫᱤᱭᱮ ᱥᱤᱠᱷᱱᱟᱹᱛ ᱨᱮᱭᱟᱜ ᱠᱟᱹᱢᱤᱦᱚᱨᱟ ᱠᱚᱦᱚᱸ ᱵᱷᱟᱜᱮ ᱜᱮ ᱢᱮᱱᱟᱜᱼᱟ ᱱᱮᱛᱟᱨ ᱫᱚ ᱟᱛᱳᱼᱟᱛᱳ ᱦᱚᱸ ᱟᱥᱟ ᱫᱤᱫᱤᱢᱩᱱᱤ ᱠᱚᱦᱚᱸ ᱠᱚ ᱦᱤᱡᱩᱜ ᱠᱟᱱ ᱛᱮ ᱟᱛᱳ ᱦᱚᱲ ᱠᱚᱣᱟᱜ ᱦᱚᱸ ᱟᱹᱰᱤ ᱥᱩᱵᱤᱫᱟ ᱦᱩᱭᱩᱜ ᱠᱟᱱᱟ ᱟᱨ ᱡᱟᱦᱟᱸᱭ ᱜᱤᱫᱽᱨᱟᱹ ᱠᱚ ᱵᱷᱟᱹᱜᱤ ᱵᱟᱠᱚ ᱯᱟᱲᱦᱟᱣ ᱫᱟᱲᱮᱭᱟᱜ ᱥᱮ ᱡᱟᱦᱟᱸᱭ ᱚᱲᱟᱜ ᱨᱮ ᱨᱮᱸᱜᱮᱡᱼᱱᱟᱪᱟᱨ ᱠᱚ ᱢᱮᱱᱟᱜ ᱠᱚᱣᱟ ᱩᱱᱠᱩ ᱥᱮᱵᱟ ᱞᱟᱹᱜᱤᱫ ᱤᱧ ᱦᱚᱸ ᱡᱚᱯᱲᱟᱣ ᱢᱤᱱᱟᱹᱧᱟ ᱚᱱᱟᱛᱮ ᱤᱧᱟᱹᱜ ᱢᱚᱱᱮ ᱨᱮᱦᱚᱸ ᱟᱹᱰᱤ ᱵᱷᱟᱜᱮᱧ ᱵᱩᱡᱷᱟᱹᱣᱟ